ᱫᱚᱝ ᱮᱱᱮᱡ ᱫᱚ ᱟᱹᱰᱤ ᱞᱮᱠᱟ ᱢᱮᱱᱟᱜᱼᱟ ᱵᱟᱯᱞᱟ ᱨᱮᱦᱚᱸ ᱠᱚ ᱮᱱᱮᱡᱼᱟ ᱫᱚᱝ ᱫᱚ ᱟᱨ ᱵᱷᱟᱸᱰᱟᱱ ᱨᱮᱦᱚᱸ ᱱᱟᱨᱛᱟ ᱨᱮᱦᱚᱸ ᱟᱨ ᱜᱟᱹᱲᱤ ᱦᱟᱺᱰᱤ ᱧᱩ ᱨᱮᱦᱚᱸ ᱫᱚᱝ ᱫᱚᱠᱚ ᱮᱱᱮᱡᱼᱟ ᱫᱚᱝ ᱫᱚ ᱢᱮᱱ ᱞᱮᱠᱷᱟᱱ ᱟᱹᱰᱤ ᱯᱨᱚᱠᱟᱨ ᱛᱮ ᱢᱮᱱᱟᱜᱼᱟ ᱟᱫᱚ ᱚᱱᱟ ᱫᱚᱝ ᱮᱱᱮᱡ ᱫᱚ ᱟᱹᱰᱤ ᱜᱮᱠᱚ ᱮᱱᱮᱡᱼᱟ ᱫᱚᱝ ᱮᱱᱮᱡ ᱨᱮᱭᱟᱜ ᱫᱤᱠᱩ ᱵᱟᱯᱞᱟ ᱨᱮ ᱫᱚᱝ ᱫᱚᱠᱚ ᱮᱱᱮᱡᱼᱟ ᱟᱨ ᱵᱟᱹᱨᱭᱟᱹᱛ ᱨᱮᱦᱚᱸ ᱡᱚᱛᱚ ᱞᱮᱠᱟᱱᱟᱜ ᱨᱮ ᱫᱚᱝ ᱫᱚ ᱠᱚ ᱮᱱᱮᱡᱼᱟ ᱫᱚᱝ ᱮᱱᱮᱡ ᱫᱚ ᱥᱮᱛᱟ ᱵᱟᱯᱞᱟ ᱨᱮᱦᱚᱸ ᱫᱚᱝ ᱠᱚ ᱮᱱᱮᱡᱼᱟ ᱟᱨ ᱫᱚᱝ ᱫᱚ ᱟᱹᱰᱤ ᱯᱨᱚᱠᱟᱨ ᱢᱮᱱᱟᱜᱼᱟ ᱡᱮ ᱫᱚᱝ ᱫᱚ ᱡᱚᱛᱚ ᱠᱷᱚᱱ ᱫᱚ ᱤᱭᱟᱹ ᱨᱮᱜᱮ ᱵᱟᱯᱞᱟ ᱢᱟᱨᱟᱝ ᱵᱟᱯᱞᱟ ᱨᱮᱜᱮ ᱫᱚᱝ ᱮᱱᱮᱡ ᱫᱚ ᱨᱟᱹᱥᱠᱟᱹ ᱵᱩᱡᱷᱟᱹᱜᱼᱟ ᱟᱨ ᱱᱚᱝᱠᱟ ᱤᱭᱟᱹ ᱮᱱᱮᱡ ᱨᱮᱫᱚ ᱟᱹᱰᱤ ᱡᱚᱛᱚᱣᱟᱜ ᱨᱮᱜᱮ ᱫᱚᱝ ᱫᱚᱠᱚ ᱮᱱᱮᱡᱼᱟ ᱚᱱᱟ ᱨᱮᱫᱚ ᱨᱟᱹᱥᱠᱟᱹ ᱵᱟᱭ ᱵᱩᱡᱷᱟᱹᱜᱼᱟ ᱫᱚᱝ ᱮᱱᱮᱡ ᱨᱮᱭᱟᱜ ᱵᱟᱯᱞᱟ ᱨᱮᱜᱮ ᱫᱚᱝ ᱮᱱᱮᱡ ᱨᱮᱭᱟᱜ ᱨᱟᱹᱥᱠᱟᱹ ᱫᱚ ᱵᱩᱡᱷᱟᱹᱜᱼᱟ ᱵᱷᱟᱸᱰᱟᱱ ᱵᱟᱯᱞᱟ ᱨᱮᱠᱚ ᱮᱱᱮᱡ ᱟ ᱚᱱᱟᱫᱚ ᱫᱩᱠ ᱛᱮᱦᱚᱸ ᱟᱨ ᱨᱟᱹᱥᱠᱟᱹ ᱛᱮᱦᱚᱸ ᱠᱚ ᱮᱱᱮᱡᱼᱟ ᱚᱱᱟ ᱫᱚ ᱢᱮᱱᱟᱜᱼᱟ ᱱᱤᱭᱚᱢ ᱨᱮᱭᱟᱜ ᱵᱷᱟᱸᱰᱟᱱ ᱨᱮᱫᱚ ᱟᱨ ᱵᱟᱯᱞᱟ ᱨᱮᱫᱚ ᱨᱟᱹᱥᱠᱟᱹ ᱛᱮᱠᱚ ᱮᱱᱮᱡᱼᱟ ᱡᱚᱛᱚ ᱠᱷᱚᱱ ᱫᱚᱝ ᱮᱱᱮᱡ ᱨᱮᱭᱟᱜ ᱨᱟᱹᱥᱠᱟᱹ ᱫᱚ ᱵᱟᱯᱞᱟ ᱨᱮᱜᱮ ᱢᱮᱱᱟᱜᱼᱟ